ᱱᱟᱜᱟᱢ ᱨᱮᱫᱚ ᱥᱟᱱᱛᱟᱲ ᱠᱚᱫᱚ ᱢᱚᱪᱟ ᱢᱚᱪᱟ ᱛᱮᱜᱮ ᱠᱚ ᱥᱮᱨᱮᱧ ᱮᱫ ᱠᱟᱱ ᱛᱟᱦᱮᱸᱫᱼᱟ ᱱᱚᱝᱠᱟᱱ ᱢᱤᱫᱴᱮᱱ ᱦᱚᱲ ᱥᱮᱨᱮᱧ ᱫᱚ ᱦᱩᱭᱩᱜ ᱠᱟᱱᱟ ᱟᱢ ᱫᱚ ᱟᱹᱫᱤᱵᱟᱹᱥᱤ ᱢᱟᱭᱟᱝ ᱨᱮᱛᱟᱢ ᱨᱟᱹᱥᱠᱟᱹ ᱮᱱᱮᱡ ᱥᱮᱨᱮᱧ ᱜᱮᱛᱟᱢ ᱢᱟᱨᱟᱝ ᱫᱷᱚᱱ ᱫᱚ ᱢᱮᱱᱮᱫ ᱫᱚ ᱦᱩᱭᱩᱜ ᱠᱟᱱᱟ ᱟᱹᱫᱤᱵᱟᱹᱥᱤᱭᱟᱜ ᱫᱚ ᱮᱱᱮᱡ ᱥᱮᱨᱮᱧ ᱠᱷᱚᱱ ᱫᱚ ᱢᱟᱨᱟᱝ ᱫᱷᱚᱱ ᱫᱚ ᱟᱨ ᱪᱮᱫ ᱜᱮ ᱵᱟᱝ ᱠᱟᱱᱟ